ᱵᱮᱵᱥᱟ ᱵᱚᱞᱛᱮ ᱡᱟᱦᱟᱸᱴᱟᱜ ᱵᱩᱡᱷᱟᱹᱜ ᱠᱟᱱᱟ ᱡᱮ ᱠᱤᱪᱨᱤᱪ ᱛᱟᱨᱯᱚᱨ ᱥᱚᱵᱡᱤ ᱛᱟᱨᱯᱚᱨ ᱟᱨᱦᱚᱸ ᱟᱭᱢᱟ ᱠᱤᱪᱷᱩ ᱨᱮᱭᱟᱜ ᱵᱮᱵᱥᱟ ᱫᱟᱲᱮᱭᱟᱜᱼᱟ ᱠᱤᱱᱛᱩ ᱡᱟᱦᱟᱸᱴᱟᱜ ᱟᱹᱰᱤ ᱥᱚᱦᱚᱡ ᱵᱮᱵᱥᱟ ᱡᱟᱦᱟᱸ ᱡᱚᱛᱚ ᱦᱚᱲ ᱠᱚ ᱠᱚᱨᱟᱣ ᱫᱟᱲᱮᱭᱟᱜ ᱡᱮᱢᱚᱱ ᱥᱚᱵᱡᱤ ᱥᱚᱵᱡᱤ ᱫᱚ ᱱᱤᱡᱮᱨ ᱪᱟᱥ ᱠᱟᱛᱮ ᱨᱮᱦᱚᱸ ᱱᱤᱡᱮᱢ ᱠᱚᱨᱟᱣ ᱫᱟᱲᱮᱭᱟᱜᱼᱟ ᱡᱚᱠᱷᱚᱱ ᱡᱟᱡᱟᱨᱮᱢ ᱧᱮᱞ ᱫᱟ ᱡᱮ ᱥᱚᱵᱡᱤ ᱵᱮᱵᱥᱟ ᱡᱟᱦᱟᱸᱭᱟᱜ ᱟᱹᱰᱤ ᱫᱟᱢ ᱮᱛ ᱪᱚᱲᱟ ᱡᱮ ᱡᱟᱦᱟᱸᱭᱟᱜ ᱠᱤᱨᱤᱧ ᱨᱮᱱᱟᱜ ᱥᱟᱫᱽᱫᱷᱚ ᱵᱟᱱᱩᱜᱼᱟ ᱡᱮᱧ ᱠᱤᱨᱤᱧᱟ ᱱᱤᱭᱟᱹ ᱥᱚᱵᱡᱤ ᱩᱱᱟᱹᱜ ᱫᱟᱢ ᱩᱱᱠᱷᱚᱱ ᱜᱤᱧ ᱢᱚᱱᱮᱭᱟ ᱡᱮ ᱤᱧ ᱱᱤᱡᱮ ᱜᱮ ᱢᱟᱱᱮ ᱱᱤᱡᱮ ᱥᱚᱵᱡᱤ ᱞᱟᱜᱟᱣ ᱠᱟᱛᱮ ᱡᱩᱫᱤ ᱤᱧᱤᱧ ᱢᱟᱱᱮ ᱤᱧ ᱡᱩᱫᱤᱧ ᱵᱮᱵᱥᱟ ᱞᱮᱠᱷᱟᱡ ᱛᱟᱞᱦᱮ ᱟᱹᱰᱤ ᱵᱷᱟᱜᱮ ᱵᱩᱡᱷᱟᱹᱜᱼᱟ ᱡᱮᱢᱚᱱ ᱱᱤᱡᱮ ᱥᱚᱵᱡᱤ ᱞᱟᱜᱟᱣ ᱠᱟᱛᱮ ᱱᱤᱡᱮ ᱡᱟᱦᱟᱸ ᱠᱷᱚᱨᱚᱡ ᱨᱮ ᱞᱟᱜᱟᱜ ᱛᱟᱢᱟ ᱱᱤᱡᱮ ᱛᱮ ᱠᱷᱚᱡ ᱜᱮ ᱱᱤᱡᱮᱢ ᱵᱮᱵᱥᱟᱭᱟ ᱟᱵᱟᱨ ᱱᱤᱡᱮ ᱞᱟᱵᱮᱢ ᱵᱩᱡᱷᱟᱹᱣᱟ ᱥᱚᱛᱛᱤ ᱜᱮ ᱢᱟᱱᱮ ᱟᱹᱰᱤ ᱥᱚᱦᱚᱡ ᱵᱮᱵᱥᱟ ᱚᱱᱠᱟᱧ ᱵᱩᱡᱷᱟᱹᱣ ᱫᱟ ᱟᱫᱚ ᱡᱮᱢᱚᱱ ᱡᱟᱟᱸ ᱴᱷᱮᱡ ᱠᱤᱪᱨᱤᱡ ᱠᱚ ᱫᱚ ᱱᱤᱡᱮ ᱛᱮᱫᱚ ᱛᱚ ᱵᱟᱝ ᱛᱟᱦᱮᱸᱱ ᱠᱟᱱᱟ ᱚᱱᱟ ᱟᱵᱟᱨᱮᱢ ᱠᱤᱨᱤᱧ ᱫᱟ ᱠᱤᱨᱤᱧ ᱠᱟᱛᱮ ᱟᱢ ᱞᱟᱹᱴᱩ ᱵᱟᱡᱟᱨ ᱠᱷᱚᱡ ᱮᱢ ᱠᱤᱨᱤᱧ ᱫᱟ ᱠᱤᱨᱤᱧ ᱠᱟᱛᱮ ᱟᱢ ᱚᱱᱟ ᱟᱵᱟᱨᱮᱢ ᱟᱠᱷᱨᱤᱧ ᱫᱟ ᱟᱢ ᱡᱚᱠᱷᱚᱱᱮᱢ ᱠᱤᱨᱤᱧ ᱫᱟ ᱛᱚᱠᱷᱚᱱ ᱫᱚ ᱯᱩᱭᱥᱟᱹ ᱞᱟᱜᱟᱜ ᱠᱟᱱᱟ ᱛᱚ ᱚᱱᱟ ᱫᱚ ᱟᱢ ᱛᱚ ᱰᱚᱵᱚᱞ ᱠᱷᱚᱨᱚᱪ ᱦᱩᱭᱩᱜ ᱠᱟᱱ ᱛᱟᱢᱟ ᱛᱚ ᱥᱮᱨᱚᱠᱚᱢ ᱵᱩᱡᱷᱮ ᱤᱧ ᱞᱟᱹᱭ ᱫᱟ ᱟᱢ ᱡᱮ ᱡᱩᱫᱤ ᱢᱟᱱᱮᱢ ᱥᱚᱵᱡᱤᱢ ᱟᱹᱠᱷᱨᱤᱧ ᱞᱮᱠᱷᱟᱡ ᱛᱟᱞᱦᱮ ᱥᱟᱵᱡᱤ ᱟᱹᱠᱷᱨᱤᱧ ᱫᱚ ᱟᱹᱰᱤ ᱥᱚᱦᱚᱡ ᱥᱚᱵᱡᱤ ᱵᱮᱵᱥᱟ ᱫᱚ ᱟᱢᱱᱤ ᱛᱮ ᱱᱤᱡᱮ ᱥᱚᱵᱡᱤ ᱞᱟᱜᱟᱣ ᱠᱟᱛᱮ ᱟᱢ ᱮᱢ ᱟᱹᱠᱷᱨᱤᱧ ᱫᱟᱲᱮᱭᱟᱜᱼᱟ ᱱᱤᱡᱮ ᱡᱮᱢᱚᱱ ᱫᱟᱢ ᱪᱮᱛᱟᱱ ᱟᱠᱷᱨᱤᱧ ᱫᱟᱲᱮᱭᱟᱜ ᱥᱮᱴᱟ ᱦᱩᱸ ᱥᱮᱨᱚᱠᱚᱢ ᱫᱚ ᱠᱷᱚᱨᱚᱪ ᱵᱟᱝ ᱞᱟᱜᱟᱜ ᱠᱟᱱᱟ ᱚᱱᱟᱛᱮ ᱤᱧᱤᱧ ᱢᱚᱱᱮᱭᱟ ᱡᱮ ᱥᱚᱵᱡᱤ ᱚᱱᱮ ᱵᱮᱵᱥᱟ ᱫᱟ ᱟᱹᱰᱤ ᱥᱚᱦᱚᱡ ᱜᱮᱭᱟ ᱢᱟᱱᱮ ᱤᱧ ᱱᱤᱡᱮᱨᱤᱧ ᱢᱚᱱᱮᱭᱟ ᱟᱨ ᱮᱴᱟᱜ ᱵᱮᱵᱥᱟ ᱫᱚ ᱮᱴᱟᱜ ᱵᱮᱵᱥᱟ ᱦᱚᱸ ᱟᱞᱜᱟ ᱜᱮᱭᱟ ᱠᱤᱱᱛᱩ ᱥᱚᱵᱡᱤ ᱵᱮᱵᱥᱟ ᱠᱷᱚᱡ ᱫᱚ ᱟᱨᱦᱚᱸ ᱚᱱᱱᱚ ᱠᱚ ᱪᱮᱫ ᱠᱟᱫᱟ ᱢᱟᱱᱮ ᱵᱩᱡᱷᱟᱹᱣ ᱫᱟᱠᱚ ᱡᱮ ᱥᱚᱵᱡᱤ ᱫᱚ ᱱᱤᱡᱮ ᱞᱟᱜᱟᱣ ᱠᱟᱛᱮ ᱦᱚᱸᱢ ᱠᱚᱨᱟᱣ ᱫᱟᱲᱮᱣᱟᱜ ᱠᱤᱱᱛᱩ ᱚᱱᱱᱚ ᱠᱤᱪᱨᱤᱪ ᱵᱮᱵᱥᱟ ᱫᱚ ᱚᱱᱟ ᱠᱚᱫᱚ ᱵᱟᱝ ᱡᱩᱛᱩᱜᱼᱟ ᱥᱚᱵᱡᱤ ᱫᱚ ᱴᱷᱤᱠ ᱡᱩᱛᱩᱜᱼᱟ